ᱯᱤᱲᱦᱤ ᱢᱮᱱᱛᱮ ᱫᱚ ᱱᱚᱝᱠᱟ ᱵᱩᱡᱷᱟᱹᱜᱼᱟ ᱡᱟᱦᱟᱸ ᱫᱚ ᱯᱮ ᱦᱚᱲᱟᱜ ᱩᱢᱮᱨ ᱯᱟᱨᱚᱢ ᱪᱟᱞᱟᱣᱟᱠᱟᱱ ᱚᱱᱟ ᱨᱮᱱᱟᱜ ᱚᱠᱛᱚ ᱛᱚ ᱚᱱᱟ ᱯᱤᱲᱦᱤ ᱨᱮᱱ ᱦᱚᱲ ᱠᱚᱣᱟᱜ ᱡᱟᱦᱟᱸ ᱟᱸᱥ ᱠᱚ ᱵᱚᱱ ᱧᱮᱞ ᱧᱟᱢᱟ ᱚᱱᱟ ᱫᱚ ᱡᱟᱹᱥᱛᱤ ᱠᱟᱭᱛᱮ ᱫᱚ ᱦᱩᱭᱩᱜ ᱠᱟᱱᱟ ᱟᱹᱨᱤ ᱪᱟᱹᱞᱤ ᱟᱨ ᱚᱱᱟ ᱥᱟᱶᱛᱮ ᱟᱵᱚᱣᱟᱝ ᱥᱟᱶᱛᱟ ᱨᱮᱭᱟᱜ ᱠᱟᱴᱷᱟᱢᱳ ᱚᱱᱟ ᱠᱚ ᱩᱱᱠᱩᱣᱟᱜ ᱢᱟ ᱟᱸᱥ ᱛᱟᱦᱮᱸ ᱠᱟᱱᱟ ᱡᱮ ᱟᱵᱚᱣᱟᱝ ᱟᱹᱨᱤᱪᱟᱹᱞᱤ ᱫᱚ ᱥᱮ ᱥᱟᱶᱛᱟ ᱫᱚ ᱠᱮᱴᱮᱡ ᱛᱟᱦᱮᱱ ᱢᱟ ᱥᱮ ᱱᱟᱯᱟᱭ ᱛᱮ ᱪᱟᱞᱟᱜ ᱛᱟᱵᱚᱱ ᱢᱟ ᱡᱟᱭᱡᱩᱜᱽ ᱦᱟᱹᱵᱤᱡᱽ ᱱᱚᱝᱠᱟ ᱜᱮ ᱡᱟᱛᱮ ᱛᱟᱦᱮᱱ ᱛᱟᱵᱚᱱ ᱢᱟ ᱟᱵᱚᱣᱟᱝ ᱟᱹᱨᱤ ᱪᱟᱹᱞᱤ ᱠᱚᱫᱚ ᱟᱞᱚ ᱵᱚᱫᱚᱞᱚᱜ ᱢᱟ ᱥᱮ ᱟᱞᱚ ᱵᱚᱱ ᱟᱫᱽ ᱢᱟ ᱱᱚᱜᱼᱚᱭ ᱱᱚᱝᱠᱟᱱᱟᱜ ᱟᱸᱥ ᱛᱚ ᱱᱟᱦᱟᱸᱜ ᱫᱚᱵᱚᱱ ᱧᱮᱞᱟ ᱟᱵᱚᱻ ᱱᱟᱦᱟᱜ ᱯᱤᱲᱦᱤ ᱨᱮ ᱯᱮᱱ ᱦᱚᱲ ᱠᱚᱣᱟᱜ ᱫᱤᱥ ᱦᱩᱫᱤᱥ ᱥᱮ ᱟᱠᱷᱤᱞ ᱜᱮᱭᱟᱱ ᱫᱚ ᱥᱮᱫᱟᱭ ᱯᱤᱲᱦᱤ ᱨᱮᱱ ᱦᱚᱲ ᱠᱚᱣᱟᱜ ᱠᱷᱚᱱ ᱫᱚ ᱟᱹᱰᱤ ᱜᱮ ᱡᱩᱫᱟᱹᱣ ᱟᱠᱟᱱᱟ ᱩᱱᱠᱩᱣᱟᱝ ᱟᱠᱷᱤᱞ ᱜᱮᱭᱟᱱ ᱟᱨ ᱟᱵᱚᱣᱟᱝ ᱟᱠᱷᱤᱞ ᱜᱮᱭᱟᱱ ᱫᱚ ᱵᱟᱝᱜᱮ ᱢᱮᱥᱟᱜ ᱠᱟᱱᱟ ᱟᱹᱰᱤᱜᱟᱱ ᱜᱮ ᱵᱚᱫᱚᱞ ᱟᱠᱟᱱᱟ ᱪᱮᱫ ᱞᱮᱠᱟ ᱥᱮᱫᱟᱭ ᱯᱤᱲᱦᱤ ᱨᱮᱱ ᱦᱚᱲ ᱠᱚᱣᱟᱜ ᱨᱚᱲ ᱟᱲᱟᱝ ᱚᱱᱟ ᱠᱚᱦᱚᱸ ᱱᱟᱦᱟᱸᱜ ᱫᱚ ᱟᱹᱰᱤᱜᱟᱱ ᱜᱮ ᱡᱩᱫᱟᱹᱣᱟᱠᱟᱱ ᱛᱟᱵᱚᱱᱟ ᱟᱨ ᱡᱟᱥᱛᱤ ᱠᱟᱭᱛᱮ ᱫᱚ ᱟᱵᱚᱣᱟᱝ ᱟᱹᱨᱤ ᱪᱟᱹᱞᱤ ᱠᱚᱨᱮᱜ ᱦᱚᱸ ᱥᱮ ᱞᱟᱭᱼᱞᱟᱠᱪᱟᱨ ᱠᱚᱨᱮᱜ ᱦᱚᱸ ᱵᱚᱱ ᱧᱮᱞ ᱧᱟᱢ ᱫᱟ ᱟᱹᱰᱤ ᱜᱟᱱ ᱜᱮ ᱵᱚᱫᱚᱞ ᱟᱠᱟᱱ ᱛᱟᱵᱚᱱᱟ